ᱤᱧ ᱫᱚ ᱡᱚᱠᱷᱚᱱ ᱯᱩᱨᱟᱹᱧ ᱫᱟᱹᱲᱟ ᱡᱚᱠᱷᱚᱱ ᱢᱟᱴᱷ ᱨᱤᱧ ᱯᱮᱠᱴᱤᱥᱚᱜᱼᱟ ᱛᱚᱠᱷᱚᱱ ᱫᱚ ᱤᱧ ᱫᱚ ᱢᱤᱫᱴᱮᱡ ᱥᱮᱱᱴᱟᱨᱯᱨᱩᱴ ᱢᱚᱪᱟᱨᱮ ᱛᱟᱦᱮᱱ ᱛᱤᱧᱟᱹ ᱡᱚᱢᱟᱹᱧ ᱟᱨᱤᱧ ᱫᱟᱹᱲᱟ ᱫᱟᱹᱲᱟᱹᱧ ᱫᱟᱹᱲᱟᱹᱧ ᱫᱟᱹᱲᱟᱹᱧ ᱱᱚᱛᱮ ᱯᱟ ᱜᱩᱨ ᱦᱚᱧ ᱯᱟ ᱜᱩᱨᱟ

ᱫᱩᱭ ᱦᱟᱡᱟᱨ ᱠᱤᱞᱳᱢᱤᱴᱟᱨ ᱫᱚᱥ ᱯᱟᱠ ᱨᱟᱣᱩᱱᱰᱤᱧ ᱫᱟᱹᱲᱟ ᱢᱤᱫ ᱯᱟᱠ ᱨᱮᱜᱮ ᱯᱟᱸᱥ ᱥᱚ ᱢᱤᱴᱟᱨ ᱦᱩᱭᱩᱜ ᱠᱟᱱᱟ ᱛᱚ ᱵᱟᱨ ᱯᱟᱠ ᱨᱮ ᱢᱤᱫ ᱠᱤᱞᱳᱢᱤᱴᱟᱨ ᱦᱩᱭᱩᱜ ᱠᱟᱱᱟ ᱛᱚ ᱚᱱᱠᱟ ᱤᱧ ᱫᱚᱥ ᱯᱟᱠᱤᱧ ᱫᱟᱹᱲᱟ ᱵᱟᱵᱩᱞᱠᱟᱢ ᱡᱚᱢ ᱠᱟᱛᱮ ᱛᱚ ᱱᱚᱣᱟᱜᱮ ᱤᱧᱫᱚᱧ ᱠᱩᱥᱤᱭᱟᱜᱼᱟ ᱫᱟᱹᱲ ᱫᱟᱹᱲ ᱛᱮᱫᱚ ᱦᱮᱰᱯᱷᱳᱱ ᱜᱩᱛᱩ ᱫᱚ ᱵᱟᱹᱧ ᱠᱩᱥᱤᱭᱟᱜᱼᱟ ᱠᱟᱨᱚᱱ ᱦᱳᱭᱛᱚ ᱚᱱᱟ ᱫᱚ ᱞᱩᱛᱩᱨ ᱠᱚᱨᱮᱛᱮ ᱧᱩᱨᱦᱟᱹᱭᱮᱱ ᱠᱷᱟᱱ ᱫᱚ ᱚᱱᱟ ᱦᱟᱞᱟᱝ ᱛᱮᱫᱚ ᱞᱮᱴᱚᱜ ᱜᱮᱭᱟ ᱯᱮᱠᱴᱤᱥ ᱵᱟᱝ ᱦᱩᱭᱩᱜᱼᱟ ᱥᱮ ᱯᱨᱚᱛᱤᱡᱳᱜᱤᱛᱟ ᱥᱮ ᱫᱟᱹᱲ ᱡᱚᱠᱷᱚᱡ ᱥᱠᱩᱠ ᱜᱟᱛᱮ ᱦᱮᱰᱯᱷᱳᱱ ᱫᱚ ᱵᱟᱠᱚ ᱜᱩᱛᱩ ᱦᱚᱪᱚᱣᱟᱜᱼᱟ ᱵᱟᱵᱩᱞᱠᱟᱢ ᱫᱚᱠᱚ ᱡᱚᱢ ᱦᱚᱪᱚᱣᱟᱜ ᱦᱚᱪᱚᱣᱟᱜ ᱜᱮᱭᱟ ᱛᱚ ᱚᱱᱟᱜᱮ ᱤᱧᱟᱹᱜ ᱚᱵᱽᱵᱷᱟᱥ ᱫᱚ ᱦᱮᱣᱟ ᱫᱚ ᱢᱚᱪᱟᱨᱮ ᱵᱟᱵᱩᱞᱠᱟᱢ ᱡᱚᱢ ᱠᱟᱛᱮ ᱜᱮᱧ ᱫᱟᱹᱲᱟ ᱚᱱᱟᱜᱮᱧ ᱠᱩᱥᱤᱭᱟᱜᱼᱟ ᱠᱟᱨᱚᱱ ᱫᱚ ᱚᱱᱟᱜᱮ ᱟᱹᱰᱤ ᱢᱚᱡᱤᱧ ᱟᱹᱭᱠᱟᱹᱣᱟ ᱵᱟᱵᱩᱞᱠᱟᱢ ᱡᱚᱢ ᱠᱟᱛᱮ ᱫᱟᱹᱲᱼᱫᱟᱹᱲ ᱠᱟᱛᱮ ᱫᱚ ᱡᱚᱢ ᱢᱮ ᱫᱟᱹᱲ ᱢᱮ ᱡᱚᱢ ᱢᱮ ᱫᱟᱹᱲ ᱢᱮ ᱵᱟᱵᱩᱞᱠᱟᱢ ᱯᱟᱹᱜᱩᱨᱼᱯᱟᱹᱜᱩᱨ ᱚᱱᱟ ᱯᱚᱠᱠᱷᱮ ᱱᱚᱰᱮ ᱜᱮ ᱤᱧᱟᱹᱜ ᱠᱟᱛᱷᱟ ᱫᱚ ᱢᱩᱪᱟᱹᱫ ᱮᱱᱟ ᱢᱟ ᱮᱱᱠᱷᱟᱱ ᱡᱚᱛᱚ ᱦᱚᱲᱴᱷᱮᱱ ᱡᱚᱦᱟᱨ